ᱤᱧᱟᱹᱜ ᱥᱟᱢᱟᱱ ᱵᱟᱵᱚᱫ ᱫᱚ ᱱᱚᱣᱟᱜᱮ ᱡᱮ ᱤᱧᱫᱚ ᱰᱟᱥᱴᱵᱤᱱ ᱤᱧ ᱠᱤᱨᱤᱧ ᱠᱟᱫᱟ ᱱᱚᱣᱟᱫᱚ ᱚᱲᱟᱜ ᱨᱤᱧ ᱫᱚᱦᱚ ᱠᱟᱜᱼᱟ ᱢᱤᱫ ᱠᱳᱱᱟ ᱨᱮ ᱡᱚᱜ ᱠᱟᱛᱮᱫ ᱚᱱᱟᱨᱤᱧ ᱵᱷᱚᱨᱟᱣᱟ ᱟᱨ ᱢᱟᱫᱮ ᱛᱤᱧ ᱜᱤᱰᱤ ᱠᱟᱜᱼᱟ ᱡᱮᱞᱮᱠᱟ ᱚᱲᱟᱜ ᱨᱮ ᱡᱚᱵᱽᱨᱟ ᱯᱟᱞᱥᱴᱤᱠ ᱠᱟᱜᱚᱡᱽ ᱜᱤᱫᱽᱨᱟᱹ ᱦᱟᱱᱛᱮ ᱱᱟᱛᱮ ᱠᱚ ᱢᱟᱹᱭᱞᱟᱹᱭᱟ ᱠᱟᱜᱚᱡᱽ ᱠᱚ ᱜᱤᱰᱤ ᱠᱟᱜᱼᱟ ᱯᱞᱟᱥᱴᱤᱠ ᱠᱚ ᱡᱟᱦᱟᱱᱟᱜ ᱠᱚ ᱡᱚᱢᱟ ᱚᱱᱟ ᱠᱚ ᱦᱟᱱᱛᱮ ᱱᱟᱛᱮ ᱠᱚ ᱜᱤᱰᱤᱭᱟ ᱛᱚᱵᱮ ᱤᱧᱫᱚ ᱚᱱᱟ ᱦᱟᱞᱟᱝ ᱥᱟᱢᱴᱟᱣ ᱠᱟᱛᱮ ᱚᱱᱟᱨᱤᱧ ᱰᱟᱥᱴᱵᱤᱱ ᱨᱤᱧ ᱵᱷᱚᱨᱟᱣ ᱠᱟᱜᱼᱟ ᱜᱤᱫᱽᱨᱟᱹ ᱠᱚ ᱡᱚᱢᱟ ᱥᱚ ᱵᱤᱞᱤ ᱠᱷᱮᱡᱩᱨ ᱵᱤᱞᱤ ᱟᱨ ᱠᱟᱭᱨᱟ ᱠᱚᱠᱚ ᱡᱚᱢᱟ ᱮᱢᱟᱱ ᱛᱮᱭᱟᱜ ᱡᱚ ᱡᱤᱱᱤᱥ ᱠᱚ ᱡᱚᱢᱟ ᱛᱚᱵᱮ ᱚᱱᱟ ᱦᱟᱸᱰᱮ ᱱᱷᱟᱰᱮ ᱛᱟᱦᱮᱱᱚᱜ ᱠᱷᱟᱡ ᱫᱚ ᱨᱚ ᱠᱚᱠᱚ ᱛᱷᱩᱯᱨᱩᱜᱼᱟ ᱟᱨ ᱵᱟᱝ ᱢᱚᱡᱽ ᱜᱟᱱᱫᱷᱟ ᱜᱮ ᱟᱹᱭᱠᱟᱹᱜᱼᱟ ᱤᱧᱫᱚ ᱚᱱᱟᱛᱮ ᱚᱱᱟ ᱥᱟᱱᱟᱢ ᱠᱟᱜᱚᱡᱽ ᱠᱚ ᱟᱨ ᱚᱱᱟ ᱡᱚᱢ ᱠᱟᱜ ᱚᱱᱟ ᱡᱟᱝ ᱠᱚ ᱪᱚᱠᱟᱜ ᱠᱚ ᱦᱟᱞᱟᱝ ᱥᱟᱢᱴᱟᱣ ᱠᱟᱛᱮ ᱚᱱᱟ ᱰᱟᱥᱴᱵᱤᱱ ᱨᱤᱧ ᱵᱷᱚᱨᱟᱣ ᱠᱟᱜᱼᱟ ᱱᱚᱝᱠᱟ ᱛᱮ ᱤᱧᱟᱹᱜ ᱚᱲᱟᱜ ᱫᱩᱣᱟᱹᱨ ᱫᱚ ᱰᱟᱥᱴᱵᱤᱱ ᱦᱮᱱᱟᱜ ᱛᱮ ᱟᱹᱰᱤ ᱥᱟᱯᱷ ᱥᱩᱛᱨᱚ ᱛᱟᱦᱮᱱ ᱠᱟᱱ ᱛᱤᱧᱟᱹ ᱟᱨ ᱱᱚᱣᱟ ᱛᱮ ᱨᱩᱣᱟᱹ ᱦᱟᱹᱥᱩ ᱦᱚᱸ ᱠᱚᱢ ᱜᱮ ᱧᱟᱢ ᱫᱟᱲᱮᱭᱟᱜᱼᱟ ᱪᱮᱫᱟᱜ ᱛᱮ ᱤᱧᱟᱹᱜ ᱜᱷᱟᱨᱚᱸᱡᱽ ᱥᱟᱯᱷᱟ ᱥᱟᱹᱯᱷᱤ ᱛᱟᱦᱮᱱᱚᱜ ᱠᱷᱟᱡ ᱫᱚ ᱤᱧᱟᱹᱜ ᱜᱷᱟᱨᱚᱸᱡᱽ ᱨᱮᱱ ᱦᱚᱲ ᱦᱚᱸ ᱥᱟᱯᱷᱟ ᱥᱟᱹᱯᱷᱤ ᱞᱮ ᱛᱟᱦᱮᱱᱟ ᱨᱩᱣᱟᱹ ᱦᱟᱹᱥᱩ ᱠᱷᱚᱱ ᱵᱟᱧᱪᱟᱣ ᱨᱮᱞᱮ ᱛᱟᱦᱮᱱᱟ ᱚᱱᱟᱛᱮ ᱤᱧᱟᱹᱜ ᱜᱷᱟᱨᱚᱸᱡᱽ ᱞᱟᱹᱜᱤᱫ ᱰᱟᱥᱴᱵᱤᱱ ᱫᱚ ᱟᱹᱰᱤ ᱪᱮᱫ ᱠᱚ ᱢᱮᱛᱟᱜᱼᱟ ᱰᱟᱥᱴᱵᱤᱱ ᱟᱹᱰᱤ ᱵᱷᱟᱹᱜᱤᱭᱟᱱᱟᱜ ᱡᱤᱱᱤᱥ ᱠᱟᱱ ᱛᱤᱧᱟᱹ